ᱟᱪᱪᱷᱟ ᱱᱚᱣᱟ ᱮᱯᱨᱤᱞ ᱢᱟᱥ ᱪᱷᱟᱵᱵᱤᱥ ᱛᱟᱨᱤᱠᱷ ᱜᱟᱱ ᱟᱯᱮᱭᱟᱜ ᱨᱮᱥᱴᱩᱨᱮᱱᱴ ᱴᱟᱡ ᱡᱷᱤᱡ ᱛᱟᱦᱮᱱ ᱠᱟᱱᱟ ᱡᱷᱤᱡ ᱛᱟᱦᱮᱱ ᱠᱟᱱ ᱠᱷᱟᱱ ᱪᱷᱟᱵᱵᱤᱥ ᱛᱟᱨᱤᱠᱷ ᱱᱟᱜᱟᱫ ᱢᱤᱫᱴᱮᱱ ᱢᱟᱱᱮ ᱪᱟᱴ ᱟᱹᱜᱩ ᱠᱟᱛᱮᱫ ᱤᱧ ᱮᱢ ᱠᱮᱯᱮᱭᱟ ᱡᱮᱦᱮᱛᱩ ᱥᱮᱭᱫᱤᱱ ᱚᱲᱟᱜ ᱨᱮ ᱢᱤᱫᱴᱮᱱ ᱚᱱᱩᱥᱴᱷᱟᱱ ᱢᱮᱱᱟᱜᱼᱟ ᱚᱱᱟᱨᱮ ᱟᱨᱠᱤ ᱡᱚᱢ ᱛᱮᱭᱟᱜ ᱦᱟᱛᱟᱣ ᱞᱟᱹᱜᱤᱫ ᱛᱚ ᱟᱯᱮᱭᱟᱜ ᱨᱮᱥᱴᱩᱨᱮᱱᱴ ᱨᱮᱫᱚ ᱪᱮᱫ ᱠᱚ ᱧᱟᱢᱚᱜᱼᱟ ᱟᱨ ᱪᱮᱫ ᱠᱚ ᱵᱟᱝ ᱧᱟᱢᱚᱜᱼᱟ ᱚᱱᱟ ᱫᱚ ᱵᱟᱹᱧ ᱵᱟᱲᱟᱭᱟ

ᱛᱚ ᱚᱰᱟᱨᱤᱧ ᱮᱢ ᱠᱤᱭᱟᱹᱧ ᱛᱚ ᱥᱮᱹᱭ ᱞᱮᱠᱟᱛᱮ ᱦᱮᱡ ᱦᱩᱭ ᱞᱮᱱᱟ ᱟᱨᱠᱤ ᱛᱟᱦᱚᱞᱮ ᱱᱟᱢᱵᱟᱨ ᱠᱚ ᱮᱢᱚᱜ ᱛᱟᱵᱚᱱ ᱯᱮ ᱛᱚ ᱚᱱᱩᱥᱴᱷᱟᱱ ᱨᱮᱫᱚ ᱞᱟᱜᱟᱣ ᱠᱚᱜᱼᱟ ᱯᱷᱩᱪᱠᱟ ᱚᱱᱩᱥᱴᱷᱟᱱᱮᱨ ᱫᱤᱱᱮ ᱟᱨᱦᱚᱸ ᱮᱢᱟᱱ ᱛᱮᱭᱟᱜ ᱞᱟᱜᱟᱣᱚᱜᱼᱟ ᱚᱱᱟ ᱢᱮᱱᱩ ᱪᱟᱴ ᱫᱚ ᱱᱟᱦᱟᱜ ᱤᱧ ᱚᱞ ᱠᱟᱛᱮᱫ ᱤᱧ ᱟᱹᱜᱩ ᱦᱚᱴᱚ ᱟᱯᱮᱭᱟᱹᱧ ᱥᱮᱧ ᱟᱹᱜᱩᱣᱟᱯᱮᱭᱟᱹᱧ ᱥᱮ ᱚᱱᱟ ᱨᱮᱭᱟᱜ ᱡᱮᱴᱟ ᱚᱰᱟᱨ ᱦᱩᱭᱩᱜᱼᱟ ᱚᱱᱟ ᱨᱮᱭᱟᱜ ᱫᱟᱢ ᱠᱚᱯᱮ ᱞᱟᱹᱭᱟᱹᱧᱟᱹ ᱛᱤᱱᱟᱹᱜ ᱜᱟᱱ ᱫᱟᱢ ᱦᱩᱭ ᱫᱟᱲᱮᱭᱟᱜᱼᱟ ᱡᱮᱦᱮᱛᱩ ᱤᱧ ᱯᱨᱳᱜᱨᱟᱢ ᱦᱤᱞᱳᱜ ᱱᱚᱣᱟ ᱠᱚ ᱡᱤᱱᱤᱥ ᱟᱨᱠᱤ ᱤᱧ ᱞᱟᱜᱟᱣᱤᱧᱟᱹ ᱥᱮ ᱤᱧ ᱠᱷᱚᱡᱚᱜ ᱤᱧ ᱱᱚᱣᱟ ᱠᱚ ᱡᱤᱱᱤᱥ ᱞᱟᱜᱟᱣᱤᱧᱟᱹ ᱚᱱᱟ ᱠᱚ ᱴᱷᱮᱡ ᱫᱟᱢ ᱯᱮ ᱞᱟᱹᱭᱟᱹᱧᱟᱹ ᱥᱮ ᱤᱧ ᱦᱚᱸ ᱟᱯᱮ ᱚᱱᱟᱧ ᱞᱟᱹᱭᱟᱯᱮᱭᱟᱹᱧ ᱚᱱᱠᱟᱱᱟᱜ ᱛᱚ ᱟᱯᱮᱭᱟᱜ ᱨᱮᱥᱴᱩᱨᱮᱱᱴ ᱴᱟᱜ ᱨᱮᱫᱚ ᱪᱮᱫ ᱞᱮᱠᱟᱱ ᱥᱩᱵᱤᱫᱷᱟ ᱧᱟᱢᱚᱜᱼᱟ ᱥᱮ ᱪᱮᱫᱞᱮᱠᱟᱱ ᱥᱩᱵᱤᱫᱷᱟ ᱵᱟᱝ ᱧᱟᱢᱚᱜᱼᱟ ᱚᱱᱟᱦᱚᱸ ᱠᱟᱹᱴᱤᱡ ᱯᱮ ᱞᱟᱹᱭᱟᱹᱧᱟᱹ ᱞᱟᱹᱭᱟᱹᱧ ᱠᱷᱟᱡ ᱯᱮ ᱟᱹᱰᱤ ᱱᱟᱯᱟᱭᱤᱧ ᱵᱩᱡᱷᱟᱹᱣᱟᱹᱧ